ᱱᱮᱛᱟᱨ ᱫᱚ ᱠᱚᱲᱟ ᱠᱩᱲᱤ ᱵᱟᱠᱚ ᱵᱟᱯᱞᱟᱜ ᱠᱟᱱᱟ ᱱᱤᱭᱟᱹ ᱠᱷᱟᱹᱛᱤᱨ ᱡᱮ ᱵᱟᱯᱞᱟ ᱞᱮᱱᱠᱷᱟᱱ ᱟᱭᱢᱟ ᱠᱤᱪᱷᱩ ᱥᱚᱝᱥᱟᱨ ᱧᱮᱞ ᱦᱩᱭᱩᱜ ᱛᱟᱢᱟ ᱵᱟᱹᱦᱩ ᱜᱤᱫᱽᱨᱟᱹ ᱡᱚᱛᱚ ᱠᱚ ᱧᱮᱞ ᱦᱩᱭᱩᱜ ᱛᱟᱢᱟ ᱩᱱᱠᱩ ᱞᱟᱹᱜᱤᱫ ᱠᱤᱪᱨᱤᱡ ᱠᱷᱟᱺᱰᱣᱟᱹᱜ ᱡᱚᱛᱚ ᱠᱤᱪᱷᱩ ᱜᱮ ᱠᱤᱨᱤᱧ ᱦᱩᱭᱩᱜᱼᱟ ᱟᱨ ᱟᱨ ᱟᱥᱚᱜ ᱟᱠᱚ ᱛᱚ ᱜᱤᱫᱽᱨᱟᱹ ᱡᱚᱢᱟᱜ ᱧᱩᱣᱟᱜ ᱡᱚᱛᱚ ᱜᱮ ᱠᱤᱨᱤᱧ ᱦᱩᱭᱩᱜᱼᱟ ᱜᱤᱫᱽᱨᱟᱹ ᱡᱟᱦᱟᱸᱱᱟᱜ ᱮᱭ ᱠᱷᱚᱡᱚᱜᱼᱟ ᱚᱱᱟ ᱜᱮ ᱠᱤᱨᱤᱧ ᱦᱩᱭᱩᱜᱼᱟ ᱵᱟᱹᱦᱩ ᱡᱟᱦᱟᱸ ᱜᱮᱭ ᱠᱷᱚᱡᱚᱜᱼᱟ ᱤᱱᱟᱹ ᱠᱚᱡ ᱜᱮ ᱠᱤᱨᱤᱧ ᱦᱩᱭᱩᱜᱼᱟ ᱚᱱᱟ ᱠᱷᱟᱹᱛᱤᱨ ᱛᱮ ᱵᱟᱠᱚ ᱵᱟᱯᱞᱟᱜ ᱠᱟᱱᱟ ᱟᱨ ᱱᱮᱛᱟᱨ ᱨᱮᱱ ᱡᱮᱢᱚᱱ ᱠᱩᱲᱤ ᱠᱚᱲᱟ ᱫᱚ ᱵᱟᱨᱦᱮ ᱨᱮᱠᱚ ᱧᱟᱯᱟᱢᱚᱜ ᱠᱟᱱᱟ ᱟᱨ ᱚᱲᱟᱜ ᱨᱮ ᱵᱚᱠᱚ ᱛᱟᱦᱮᱸ ᱫᱟᱲᱮᱭᱟᱜ ᱠᱟᱱᱛᱮ ᱮᱜᱮᱨ ᱠᱷᱟᱹᱛᱤᱨ ᱵᱟᱨᱦᱮ ᱨᱮᱠᱚ ᱛᱟᱦᱮᱸᱱ ᱠᱟᱱᱟ